ᱢᱮᱱᱫᱟᱹᱧ ᱱᱤᱭᱟᱹ ᱚᱠᱟ ᱡᱟᱭᱜᱟ ᱪᱟᱞᱟᱣ ᱠᱟᱱᱟ ᱵᱳᱞᱯᱩᱨ ᱟᱹᱛᱩ ᱚᱻ ᱜᱷᱳᱥᱟᱞ ᱰᱟᱸᱜᱟ ᱢᱮᱱᱮᱫ ᱠᱟᱱ ᱛᱟᱦᱮᱸᱫ ᱟᱹᱧ ᱟᱯᱮ ᱚᱱᱟ ᱥᱚᱦᱨᱟᱭ ᱯᱚᱨᱚᱵᱽ ᱥᱚᱢᱚᱱᱫᱷᱮ ᱠᱤᱪᱷᱩᱢ ᱢᱮᱱ ᱫᱟᱲᱮᱭᱟᱜᱼᱟ ᱦᱮᱸ ᱢᱟᱱᱮ ᱤᱧ ᱫᱚ ᱥᱳᱥᱟᱞ ᱳᱣᱟᱨᱠᱟᱨ ᱤᱧ ᱢᱮᱱᱫᱟ ᱵᱳᱞᱯᱩᱨ ᱠᱷᱚᱱᱟᱜ ᱜᱮ ᱛᱳ ᱢᱤᱫᱴᱟᱝ ᱡᱮᱴᱟ ᱟᱯᱮ ᱥᱚᱦᱨᱟᱭ ᱯᱚᱨᱚᱵᱽ ᱦᱩᱭᱩᱜ ᱜᱮᱭᱟ ᱛᱚ ᱚᱱᱟ ᱠᱚ ᱞᱟᱹᱜᱤᱫ ᱠᱤᱪᱷᱩ ᱠᱩᱞᱤ ᱡᱚᱝ ᱤᱧ ᱠᱷᱚᱡᱚᱜ ᱠᱟᱱ ᱛᱟᱦᱮᱸ ᱠᱟᱱᱟ ᱢᱟᱱᱮ ᱪᱮᱫᱞᱮᱠᱟᱯᱮ ᱢᱟᱱᱟᱣ ᱜᱮᱭᱟ ᱢᱟᱨᱟᱝ ᱯᱚᱨᱚᱵᱽ ᱠᱟᱱ ᱛᱟᱯᱮᱭᱟᱠᱚ ᱢᱮᱱᱫᱟ

ᱚ ᱪᱮᱫ ᱞᱮᱠᱟᱛᱮ

ᱦᱮᱸ ᱛᱳ ᱱᱤᱭᱟᱹ ᱡᱮ ᱢᱟᱨᱟᱝ ᱯᱚᱨᱚᱵᱽ ᱠᱟᱱ ᱛᱟᱯᱮᱭᱟ ᱛᱳ ᱱᱤᱭᱟᱹ ᱱᱤᱭᱟᱹ ᱠᱷᱟᱹᱛᱤᱨ ᱟᱯᱮ ᱥᱚᱨᱠᱟᱨ ᱠᱷᱚᱱ ᱠᱤᱪᱷᱩ ᱥᱟᱦᱟᱡᱡᱚ ᱯᱮ ᱧᱟᱢᱟ ᱥᱮ ᱵᱟᱝ ᱦᱮᱸ ᱳᱻ ᱛᱚ ᱚ ᱢᱟᱱᱮ ᱟᱞᱟᱫᱟ ᱟᱞᱟᱫᱟ ᱢᱮᱱᱟᱜ ᱠᱟᱫᱟ ᱥᱮ

ᱛᱚ ᱱᱤᱭᱟᱹ ᱠᱷᱟᱹᱛᱤᱨ ᱥᱚᱨᱠᱟᱨ ᱠᱷᱚᱱ ᱢᱟᱱᱮ ᱥᱠᱩᱞ ᱠᱚᱞᱮᱡᱽ ᱚᱯᱷᱤᱥ ᱠᱚ ᱪᱷᱩᱴᱤ ᱜᱮᱠᱚ ᱛᱟᱦᱮᱱᱟ ᱥᱮ ᱵᱟᱝ ᱛᱟᱦᱮᱱ ᱜᱮᱭᱟ ᱚᱻ ᱮᱠᱷᱚᱱ ᱫᱚ ᱪᱷᱩᱴᱤ ᱵᱮᱵᱚᱥᱛᱷᱟ ᱦᱩᱭ ᱟᱠᱟᱱᱟ ᱥᱮ ᱚᱻ ᱟᱨ ᱟᱨ ᱚᱱᱩᱥᱴᱷᱟᱱ ᱠᱤᱪᱷᱩ ᱢᱮᱱᱟᱜ ᱠᱟᱸᱜ ᱛᱟᱯᱮᱭᱟ ᱥᱮ ᱚᱻ ᱮᱱᱮᱡ ᱥᱮᱨᱮᱧ ᱦᱩᱭᱩᱜ ᱜᱮᱭᱟ ᱚᱻ ᱦᱮᱸ ᱦᱮᱸ ᱛᱳ ᱱᱤᱭᱟᱹ ᱵᱟᱲᱟᱭ ᱠᱟᱛᱮᱸᱫ ᱟᱹᱰᱤ ᱵᱮᱥᱜᱮᱧ ᱵᱩᱡᱷᱟᱹᱣ ᱠᱮᱫᱟ ᱛᱳ ᱟᱹᱰᱤ ᱟᱹᱰᱤ ᱥᱟᱨᱦᱟᱣ ᱢᱟ ᱛᱟᱦᱚᱞᱮ ᱦᱮᱸ ᱛᱳ ᱚᱱᱠᱟ ᱜᱮ ᱱᱤᱛᱚᱜ ᱤᱧ ᱫᱚᱦᱚᱭᱮᱫᱟ ᱛᱚᱵᱮ ᱦᱮᱸ ᱦᱮᱸ